ᱟᱞᱮ ᱱᱳᱭᱴᱷᱟ ᱨᱮᱫᱚ ᱥᱟᱭᱮᱱᱥ ᱠᱚᱢᱟᱨᱥ ᱟᱨᱴᱥ ᱡᱚᱛᱚᱜᱮ ᱢᱮᱱᱟᱜ ᱠᱚᱣᱟ ᱡᱟᱹᱥᱛᱤ ᱛᱮᱫᱚ ᱥᱟᱭᱮᱱᱥ ᱨᱮᱜᱮ ᱠᱚ ᱪᱚᱨᱪᱟᱭᱮᱫᱟ ᱟᱫᱚ ᱢᱚᱱ ᱢᱮᱱᱟᱜ ᱛᱟᱠᱚᱣᱟ ᱥᱟᱭᱮᱱᱥ ᱨᱮ ᱯᱟᱲᱦᱟᱜ ᱞᱟᱹᱜᱤᱫ ᱛᱮ ᱚᱠᱚᱭ ᱫᱚ ᱚᱱᱟ ᱢᱟᱫᱽᱫᱷᱚᱢᱤᱠ ᱯᱟᱥ ᱥᱚᱢᱚᱭ ᱨᱮ ᱱᱟᱢᱵᱟᱨ ᱵᱟᱠᱚ ᱠᱩᱞᱟᱹᱜ ᱠᱟᱱ ᱛᱟᱠᱚᱣᱟ ᱚᱠᱚᱭ ᱠᱩᱞᱟᱹᱜ ᱠᱟᱱ ᱦᱚᱲ ᱫᱚ ᱴᱟᱠᱟ ᱯᱚᱭᱥᱟ ᱵᱟᱝᱛᱮ ᱵᱟᱠᱚ ᱯᱟᱲᱦᱟᱣ ᱫᱟᱲᱮᱭᱟᱜ ᱠᱟᱱᱟ ᱪᱮᱫᱟᱜ ᱥᱮ ᱥᱟᱭᱮᱱᱥ ᱫᱚ ᱟᱹᱰᱤ ᱡᱮ ᱢᱚᱡᱽ ᱡᱤᱱᱤᱥ ᱠᱟᱱᱟ ᱠᱟᱨᱚᱱ ᱱᱚᱣᱟ ᱛᱮᱫᱚ ᱚᱠᱚᱭ ᱫᱚ ᱤᱧᱡᱤᱱᱤᱭᱟᱨ ᱰᱟᱠᱛᱟᱨ ᱥᱮ ᱵᱷᱟᱜᱮ ᱵᱷᱟᱜᱮ ᱯᱳᱥᱴ ᱨᱮ ᱱᱚᱣᱟ ᱫᱚᱠᱚ ᱠᱟᱹᱢᱤ ᱠᱚ ᱧᱟᱢᱟ ᱚᱱᱟᱛᱮ ᱡᱚᱛᱚ ᱦᱚᱲᱜᱮ ᱱᱚᱣᱟ ᱨᱮᱫᱚ ᱠᱚ ᱠᱩᱨᱩᱢᱩᱴᱩᱭᱮᱫᱟ ᱟᱨ ᱱᱚᱣᱟ ᱠᱚᱢᱟᱨᱥ ᱠᱚᱢᱟᱨᱥ ᱦᱚᱸ ᱟᱭᱢᱟ ᱦᱚᱲ ᱜᱮᱠᱚ ᱵᱟᱠᱚ ᱧᱟᱢᱫᱟ ᱚᱠᱚᱭ ᱠᱚ ᱢᱚᱱᱮᱭᱟᱜ ᱠᱟᱱᱟ ᱩᱱᱠᱩ ᱦᱚᱸ ᱚᱱᱟ ᱧᱟᱢ ᱨᱮᱭᱟᱜ ᱠᱚ ᱪᱮᱥᱴᱟᱭᱮᱫᱟ ᱚᱠᱚᱭ ᱫᱚ ᱯᱚᱭᱥᱟ ᱵᱟᱹᱱᱩᱜ ᱛᱮ ᱵᱟᱠᱚ ᱯᱟᱲᱦᱟᱣ ᱫᱟᱲᱮᱭᱟᱜ ᱠᱟᱱᱟ ᱚᱠᱚᱭ ᱫᱚ ᱚᱱᱟ ᱨᱮᱭᱟᱜ ᱚᱱᱠᱟ ᱥᱚᱢᱟᱱ ᱵᱟᱠᱚ ᱩᱭᱦᱟᱹᱨ ᱫᱟᱲᱮᱭᱟᱜ ᱠᱟᱱᱛᱮ ᱩᱱᱠᱩ ᱦᱚᱸ ᱚᱱᱟ ᱡᱟᱭᱜᱟ ᱵᱟᱠᱚ ᱥᱮᱴᱮᱨ ᱫᱟᱲᱮᱭᱟᱜ ᱠᱟᱱᱟ ᱚᱱᱟ ᱠᱟᱨᱚᱱᱛᱮ ᱟᱫᱚᱢ ᱦᱚᱲ ᱫᱚ ᱱᱚᱣᱟ ᱟᱨᱴᱥ ᱨᱮᱠᱚ ᱯᱟᱲᱦᱟᱜ ᱠᱟᱱᱟ ᱟᱨᱴᱥ ᱨᱮᱫᱚ ᱩᱱᱟᱹᱜ ᱪᱟᱯ ᱵᱟᱹᱱᱩᱜᱼᱟ ᱚᱱᱟᱛᱮ ᱚᱱᱟ ᱫᱚ ᱠᱷᱚᱨᱚᱪ ᱦᱚᱸ ᱠᱚᱢ ᱜᱮᱭᱟ ᱟᱫᱚ ᱱᱚᱣᱟ ᱨᱮᱜᱮ ᱱᱚᱣᱟ ᱨᱮᱦᱚᱸ ᱵᱷᱟᱹᱜᱤ ᱦᱚᱲ ᱜᱮᱠᱚ ᱯᱟᱲᱦᱟᱜ ᱠᱟᱱᱟ ᱵᱷᱟᱹᱜᱤ ᱠᱚᱲᱟᱼᱠᱩᱲᱤᱜᱮ